ᱟᱞᱮ ᱫᱚ ᱜᱳᱯᱟᱞᱱᱚᱜᱚᱨ ᱟᱛᱳ ᱨᱮᱞᱮ ᱵᱟᱥᱚᱜ ᱠᱟᱱᱟ ᱜᱳᱯᱟᱞᱱᱚᱜᱚᱨ ᱟᱛᱳ ᱫᱚ ᱱᱚᱝᱠᱟᱱ ᱡᱟᱭᱜᱟ ᱠᱟᱱᱟ ᱡᱟᱦᱟᱱ ᱡᱳᱜᱟᱡᱳᱜᱽ ᱞᱟᱹᱜᱤᱫ ᱢᱩᱥᱠᱤᱞ ᱜᱮᱭᱟ ᱪᱮᱫ ᱞᱮᱠᱟ ᱱᱟᱛᱮ ᱴᱮᱨᱮᱱ ᱢᱮᱱᱟᱜᱼᱟ ᱯᱩᱥ ᱥᱮᱪ ᱪᱟᱨ ᱠᱤᱞᱳᱢᱤᱴᱟᱨ ᱥᱟ ᱜᱤᱧᱨᱮ ᱱᱟᱛᱮ ᱵᱟᱥ ᱢᱮᱱᱟᱜᱼᱟ ᱯᱚᱥᱪᱷᱤᱢ ᱥᱮᱫ ᱪᱟᱨ ᱠᱤᱞᱳᱢᱤᱴᱟᱨ ᱥᱟ ᱜᱤᱧ ᱨᱮ ᱟᱞᱮ ᱢᱮᱱᱟᱜ ᱞᱮᱭᱟ ᱛᱟᱞᱟᱨᱮ ᱛᱟᱞᱟᱨᱮ ᱢᱮᱱᱟᱜ ᱞᱮᱠᱷᱟᱱ ᱟᱞᱮᱭᱟᱜ ᱦᱚᱨ ᱰᱟᱦᱟᱨ ᱱᱤᱛᱚᱜ ᱵᱚᱨᱥᱟ ᱥᱤᱡᱮᱱᱨᱮ ᱥᱮ ᱫᱟᱜ ᱫᱤᱱᱨᱮ ᱱᱚᱠᱟ ᱞᱚᱥᱚᱫᱚᱜᱼᱟ ᱮᱢᱵᱩᱞᱮᱱᱥ ᱛᱚ ᱮᱢᱵᱩᱞᱮᱱᱥ ᱛᱚ ᱥᱟᱸᱜᱟᱲ ᱜᱟᱹᱰᱤ ᱵᱟᱝ ᱵᱚᱞᱚᱜᱼᱟ ᱥᱟᱜᱟᱲ ᱜᱟᱹᱰᱤ ᱦᱚᱸ ᱛᱷᱟᱹᱞᱤᱜᱼᱟ ᱪᱮᱫ ᱞᱮ ᱪᱤᱡᱠᱟᱭᱟ ᱨᱩᱜᱤ ᱠᱚᱞᱮ ᱜᱚᱜ ᱩᱰᱩᱠ ᱠᱚᱣᱟ ᱜᱚᱜ ᱟᱹᱜᱩ ᱠᱚᱣᱟᱞᱮ ᱛᱤᱱ ᱦᱟᱹᱵᱤᱡ ᱯᱤᱪ ᱰᱟᱦᱟᱨ ᱵᱟᱝᱜ ᱛᱤᱭᱳᱜ ᱟᱠᱟᱱ ᱯᱤᱪ ᱰᱟᱦᱟᱨ ᱞᱮ ᱛᱤᱭᱳᱜᱟ ᱛᱚᱵᱮ ᱮᱢᱵᱩᱞᱮᱱᱥ ᱡᱟᱸᱦᱟᱱᱟᱜ ᱜᱟᱹᱰᱤᱞᱮ ᱵᱮᱵᱚᱥᱛᱷᱟᱭᱟ ᱟᱨ ᱮᱢᱟᱨᱡᱮᱱᱥᱤ ᱨᱩᱜᱤ ᱪᱮᱫ ᱠᱚ ᱪᱮᱠᱟᱭᱟ ᱜᱚᱜ ᱩᱰᱩᱠ ᱠᱚᱣᱟᱞᱮ ᱛᱚᱠᱷᱚᱱ ᱜᱮᱠᱚ ᱜᱩᱡᱩᱜᱼᱟ ᱟᱨ ᱟᱭᱢᱟ ᱨᱩᱜᱤ ᱞᱮ ᱜᱚᱡ ᱦᱚᱪᱚ ᱠᱟᱜ ᱠᱚᱣᱟ ᱱᱤᱛ ᱦᱟᱹᱵᱤᱡ ᱱᱤᱛ ᱦᱟᱹᱵᱤᱡᱛᱮ ᱟᱞᱮᱭᱟᱜ ᱡᱟᱦᱟᱸ ᱥᱩᱡᱳᱜ ᱥᱩᱵᱤᱫᱷᱟ ᱵᱟᱝ ᱦᱩᱭ ᱠᱟᱱᱟ ᱰᱟᱦᱟᱨ ᱠᱚ ᱵᱟᱝ ᱦᱩᱭ ᱠᱟᱱᱟ ᱟᱹᱰᱤ ᱢᱩᱥᱠᱤᱞ ᱨᱮᱞᱮ ᱦᱩᱭ ᱜᱚᱫᱚᱜ ᱠᱟᱱᱟ